ᱵᱮᱭᱟᱢ ᱠᱚᱫᱚ ᱥᱮᱛᱟᱜ ᱞᱮᱱ ᱠᱷᱟᱡ ᱜᱮ ᱴᱤᱵᱷᱤ ᱨᱮᱧ ᱧᱮᱞᱟ ᱥᱮ ᱢᱳᱵᱟᱭᱤᱞ ᱤᱭᱩᱴᱩᱵᱽ ᱠᱚᱨᱮ ᱦᱚᱸᱧ ᱧᱮᱞᱟ

ᱟᱨ ᱦᱚᱸ ᱤᱱᱠᱟᱹᱜᱮ ᱢᱚᱡᱽ ᱢᱚᱡᱽ ᱵᱮᱭᱟᱢ ᱠᱚ ᱠᱚ ᱩᱫᱩᱜᱽᱼᱟ ᱴᱤᱵᱷᱤ ᱨᱮ ᱥᱮ ᱤᱭᱩᱴᱩᱵᱽ ᱠᱚᱨᱮ ᱱᱟᱣᱟ ᱱᱟᱣᱟ ᱯᱚᱫᱫᱷᱚᱛᱤ ᱱᱟᱣᱟ ᱱᱟᱣᱟ ᱠᱚ ᱠᱚᱨᱟᱣ ᱦᱚᱪᱚᱜᱼᱟ ᱥᱮ ᱱᱟᱣᱟ ᱱᱟᱣᱟ ᱜᱮ ᱵᱩᱫᱽᱫᱷᱤ ᱠᱚ ᱥᱮᱬᱟᱭᱟ ᱥᱮ ᱢᱚᱡᱽ ᱜᱮ ᱪᱮᱫᱚᱜᱼᱟ ᱤᱱᱟᱹ ᱠᱚ ᱧᱮᱞ ᱠᱟᱛᱮᱫ ᱢᱚᱡᱽ ᱜᱮ ᱵᱩᱡᱷᱟᱹᱜᱼᱟ ᱵᱮᱭᱟᱢ ᱠᱟᱛᱮᱫ ᱦᱚᱲᱢᱚ ᱦᱚᱸ ᱟᱹᱰᱤ ᱢᱚᱡᱽ ᱛᱟᱦᱮᱱᱟ ᱟᱹᱰᱤ ᱢᱚᱡᱽ ᱟᱹᱭᱠᱟᱹᱜᱼᱟ